ᱟᱵᱚ ᱱᱚᱣᱟ ᱵᱮᱝᱜᱚᱞ ᱨᱮ ᱡᱚᱛᱚ ᱠᱷᱚᱱ ᱞᱟᱹᱠᱛᱤᱭᱟᱱ ᱞᱟᱠᱪᱟᱨ ᱫᱚ ᱦᱩᱭᱩᱜ ᱠᱟᱱᱟ ᱠᱟᱨᱟᱢ ᱱᱚᱣᱟ ᱫᱚ ᱟᱵᱚ ᱥᱟᱱᱛᱟᱲ ᱥᱮᱨᱣᱟ ᱨᱮᱭᱟᱜ ᱟᱹᱰᱤᱢᱟᱨᱟᱝ ᱫᱟᱢ ᱟᱱᱟᱜ ᱢᱤᱫᱴᱟᱝ ᱞᱟᱠᱪᱟᱨ ᱯᱚᱨᱚᱵᱽ ᱠᱟᱱ ᱜᱮᱭᱟ ᱱᱚᱣᱟ ᱫᱚ ᱫᱤᱠᱩ ᱠᱚᱣᱟᱜ ᱨᱟᱢᱟᱭᱚᱱ ᱞᱮᱠᱟᱱ ᱡᱤᱱᱤᱥ ᱠᱟᱱᱟ ᱦᱮᱸ ᱱᱚᱣᱟᱨᱮ ᱟᱵᱚ ᱥᱟᱱᱛᱟᱞ ᱦᱚᱯᱚᱱᱟᱜ ᱡᱟᱱᱟᱢ ᱠᱷᱚᱡ ᱜᱩᱡᱩᱜ ᱫᱷᱟᱵᱤᱡ ᱨᱮᱭᱟᱜ ᱠᱟᱹᱦᱱᱤ ᱠᱚ ᱧᱟᱢᱚᱜ ᱠᱟᱱᱟ ᱚᱱᱟᱛᱮ ᱠᱟᱨᱟᱢᱜᱮ ᱥᱮᱨᱣᱟ ᱨᱮᱭᱟᱜ ᱡᱚᱛᱚᱠᱷᱚᱱ ᱥᱚᱨᱚᱥ ᱩᱛᱟᱹᱨ ᱟᱹᱨᱤᱼᱪᱟᱹᱞᱤ ᱥᱮ ᱥᱮᱨᱣᱟ ᱫᱚᱧ ᱢᱮᱛᱟᱜ ᱠᱟᱱᱟ ᱪᱮᱫᱟᱜ ᱡᱮ ᱠᱟᱨᱟᱢ ᱫᱚ ᱟᱵᱚ ᱥᱟᱱᱛᱟᱲ ᱡᱟᱹᱛᱤᱭᱟᱜ ᱢᱤᱫᱴᱟᱝ ᱡᱚᱛᱚᱠᱷᱚᱡ ᱫᱟᱢᱼᱟᱱ

ᱥᱮ ᱟᱹᱨᱤᱼᱪᱟᱹᱞᱤ ᱨᱮᱭᱟᱜ ᱢᱤᱜᱴᱟᱝ ᱪᱮᱫ ᱢᱮᱱ ᱜᱟᱱᱚᱜᱼᱟ ᱞᱟᱠᱪᱟᱨ ᱯᱚᱨᱚᱵᱽ ᱠᱟᱱᱟ ᱚᱱᱟᱛᱮ ᱠᱟᱨᱟᱢ ᱨᱮᱫᱚ ᱟᱹᱰᱤᱞᱮᱠᱟᱱ ᱠᱟᱹᱦᱱᱤ ᱠᱚ ᱢᱮᱱᱟᱜᱼᱟ ᱚᱠᱟ ᱫᱚ ᱤᱛᱤᱦᱟᱥ ᱠᱚᱨᱮ ᱧᱟᱢᱚᱜᱼᱟ ᱟᱨ ᱱᱚᱣᱟ ᱠᱟᱨᱟᱢ ᱡᱟᱛᱮ ᱥᱟᱱᱟᱢ ᱡᱟᱜᱟᱨᱮᱵᱚ ᱡᱚᱜᱟᱣ ᱫᱚᱦᱚᱭ ᱥᱮ ᱱᱩᱠᱩ ᱚᱱᱚᱞᱤᱭᱟᱹ ᱠᱚᱦᱚᱸ ᱡᱟᱛᱮ ᱠᱚ ᱚᱞᱵᱤᱞ ᱟᱜᱩᱭ ᱱᱤᱭᱟᱹᱜᱮ ᱤᱧᱟᱹᱜ ᱱᱮᱦᱚᱨ